ᱱᱚᱜᱼᱚᱸᱭ ᱪᱮᱜ ᱢᱤᱫᱴᱟᱝ ᱪᱷᱚᱵᱤ ᱟᱸᱠᱟᱣ ᱛᱮ ᱢᱤᱫᱴᱟᱝ ᱪᱷᱚᱵᱤ ᱟᱸᱠᱟᱣ ᱛᱮᱫᱚ ᱢᱤᱫᱴᱟᱝ ᱟᱨᱴ ᱯᱮᱯᱟᱨ ᱪᱟᱹᱭᱟ ᱢᱤᱫᱴᱟᱝ ᱟᱨᱴ ᱯᱮᱯᱟᱨ ᱪᱟᱹᱭᱟ ᱚᱱᱟ ᱪᱷᱚᱵᱤ ᱟᱸᱠᱟᱣ ᱛᱮ ᱢᱤᱫᱴᱟᱝ ᱯᱮᱱᱥᱤᱞᱮ ᱪᱟᱹᱭᱟ ᱟᱨ ᱢᱤᱫᱴᱟᱝ ᱨᱚᱵᱟᱴ ᱮ ᱪᱟᱹᱭᱟ ᱛᱟᱨᱯᱚᱨᱮ ᱯᱮᱱᱥᱤᱞ ᱪᱷᱩᱞᱟᱹᱣ ᱞᱟᱹᱜᱤᱫ ᱢᱤᱫᱴᱟᱝ ᱪᱷᱩᱞᱟᱹᱣᱟᱜ ᱮ ᱪᱟᱹᱭᱟ ᱛᱟᱨᱯᱚᱨᱮ ᱛᱩᱞᱤ ᱦᱚᱸᱭ ᱪᱟᱹᱭᱟ ᱛᱩᱞᱤ ᱪᱟᱹᱭᱟ ᱠᱟᱞᱟᱨᱮ ᱪᱟᱹᱭᱟ ᱟᱭᱢᱟ ᱨᱚᱠᱚᱢ ᱠᱟᱞᱟᱨᱮ ᱪᱟᱹᱭᱟ ᱯᱮᱱᱥᱤᱞ ᱠᱟᱞᱟᱨ ᱛᱩᱞᱤ ᱠᱟᱞᱟᱨ ᱟᱭᱢᱟ ᱨᱚᱠᱚᱢ ᱠᱟᱞᱟᱨᱮ ᱪᱟᱹᱭᱟ ᱢᱤᱫᱴᱟᱝ ᱢᱤᱫᱴᱟᱝ ᱟᱨᱴ ᱪᱷᱚᱵᱤ ᱟᱸᱠᱟᱣ ᱛᱮᱫᱚ ᱟᱨ ᱟᱨᱚ ᱡᱩᱫᱤ ᱵᱷᱤᱛ ᱨᱮᱢ ᱵᱮᱱᱟᱣᱟ ᱛᱚ ᱵᱷᱤᱛ ᱨᱮᱫᱚ ᱵᱷᱤᱛ ᱨᱮ ᱡᱟᱦᱟᱱᱟᱜ ᱪᱷᱚᱵᱤ ᱡᱩᱫᱤᱢ ᱵᱮᱱᱟᱣᱟ ᱚᱱᱟ ᱨᱮᱫᱚ ᱚᱱᱟ ᱨᱮᱫᱚ ᱚᱱᱟ ᱨᱮᱦᱚᱸ ᱠᱟᱞᱟᱨᱮ ᱪᱟᱹᱭᱟ ᱛᱩᱞᱤ ᱪᱟᱹᱭᱟ ᱟᱨ ᱟᱨ ᱚᱱᱟ ᱠᱚᱜᱮ ᱪᱟᱹᱭᱟ ᱟᱨ